ᱦᱮᱞᱳ ᱦᱮᱸ ᱦᱮᱸ ᱤᱧ ᱱᱚᱣᱟ ᱩᱲᱤᱥᱥᱟ ᱠᱷᱱᱤᱧ ᱞᱟᱹᱭ ᱮᱫᱟ ᱦᱮᱸ ᱱᱚᱣᱟ ᱤᱭᱟᱹ ᱦᱮᱸ ᱯᱩᱨᱩᱞᱤᱭᱟᱹ ᱦᱚᱱᱚᱛ ᱨᱮ ᱥᱟᱵ ᱠᱟᱫᱟᱭ ᱛᱚ ᱯᱷᱳᱱ ᱟᱪᱪᱷᱟ ᱟᱪᱪᱷᱟ ᱦᱮᱸ ᱤᱧ ᱫᱚ ᱩᱲᱤᱥᱥᱟ ᱠᱷᱚᱱᱤᱧ ᱞᱟᱹᱭ ᱮᱫᱟ ᱦᱮᱸ ᱤᱧ ᱫᱚ ᱢᱮᱱ ᱜᱟᱱᱚᱜᱼᱟ ᱢᱤᱫᱴᱟᱝ ᱥᱚᱥᱟᱞ ᱚᱣᱟᱨᱠᱟᱨ ᱞᱮᱠᱟᱧ ᱠᱟᱹᱢᱤᱭᱮᱫᱟ ᱱᱤᱛᱳᱜ ᱫᱚ ᱦᱮᱸ ᱦᱮᱸ ᱟᱹᱛᱩ ᱫᱤᱥᱚᱢ ᱠᱚᱨᱮᱱᱟᱜ ᱦᱟᱞᱼᱪᱟᱞ ᱧᱮᱞ ᱦᱩᱭᱩᱜ ᱠᱟᱱᱟ ᱟᱫᱚ ᱚᱱᱟ ᱵᱤᱥᱚᱭ ᱤᱫᱤ ᱠᱟᱛᱮᱫ ᱜᱮ ᱚᱱᱛᱮᱱᱟᱜ ᱯᱩᱨᱩᱞᱤᱭᱟᱹ ᱦᱚᱱᱚᱛ ᱨᱮᱱᱟᱜ ᱢᱤᱫᱼᱵᱟᱨ ᱵᱟᱲᱟᱭ ᱡᱚᱝ ᱠᱟᱛᱷᱟ ᱡᱩᱫᱤᱢ ᱞᱟᱹᱭ ᱫᱟᱲᱮᱭᱟᱹᱧ ᱠᱮᱭᱟ ᱟᱹᱰᱤ ᱱᱟᱯᱟᱭ ᱠᱚᱜᱼᱟ ᱢᱮᱱᱫᱟᱹᱧ ᱯᱩᱨᱩᱞᱤᱭᱟᱹ ᱦᱚᱱᱚᱛ ᱨᱮᱱᱟᱜ ᱜᱮ ᱢᱤᱫᱼᱵᱟᱨ ᱠᱟᱛᱷᱟ ᱵᱟᱲᱟᱭ ᱡᱚᱝ ᱠᱟᱛᱷᱟ ᱡᱩᱫᱤᱢ ᱞᱟᱹᱭ ᱫᱟᱲᱮᱭᱟᱹᱧ ᱠᱮᱭᱟ ᱡᱮ ᱪᱮᱫᱞᱮᱠᱟ ᱠᱟᱛᱮ ᱮᱸᱜ ᱯᱩᱨᱩᱞᱤᱭᱟᱹ ᱦᱚᱱᱚᱛ ᱨᱮᱱ ᱦᱚᱲ ᱠᱚ ᱡᱤᱭᱚᱱ ᱠᱚ ᱠᱷᱟᱸᱰᱟᱣᱮᱫᱟ ᱚᱱᱟ ᱵᱟᱵᱚᱫᱛᱮ ᱡᱩᱫᱤᱢ ᱞᱟᱹᱭ ᱫᱟᱲᱮᱭᱟᱜ ᱠᱮᱭᱟ ᱠᱟᱹᱴᱤᱡ ᱱᱟᱯᱟᱭ ᱠᱚᱜᱼᱟ ᱦᱮᱸ ᱦᱮᱸ ᱦᱮᱸ ᱴᱷᱤᱠ ᱴᱷᱤᱠ ᱦᱮᱸ ᱢᱟ ᱟᱪᱪᱷᱟ ᱟᱪᱪᱷᱟ ᱦᱮᱸ ᱦᱮᱸ ᱦᱮᱸ ᱟᱫᱚ ᱞᱟᱹᱭᱮᱫ ᱛᱟᱦᱮᱸᱱᱟᱹᱧ ᱡᱮ ᱛᱤᱱᱟᱹᱜ ᱜᱟᱱ ᱪᱮᱫᱞᱮᱠᱟ ᱢᱟᱱᱮ ᱪᱟᱠᱨᱤᱼᱵᱟᱠᱨᱤ ᱠᱚᱨᱮᱱᱟᱜ ᱯᱚᱨᱤᱢᱟᱱ ᱯᱞᱟᱥ ᱱᱚᱝᱠᱟ ᱠᱟᱹᱢᱤ ᱠᱚ ᱢᱟᱱᱮ ᱪᱮᱫᱞᱮᱠᱟᱱᱟᱜ ᱱᱚᱝᱠᱟ ᱡᱟᱦᱟᱸᱱᱟᱜ ᱱᱚᱝᱠᱟ ᱤᱱᱰᱟᱥᱴᱨᱤ ᱠᱚ ᱠᱤᱝᱵᱟ ᱡᱟᱦᱟᱸᱱᱟᱜ ᱚᱱᱠᱟ ᱠᱷᱟᱫᱟᱱ ᱠᱚ ᱚᱱᱠᱟ ᱥᱩᱨ ᱥᱩᱯᱩᱨ ᱨᱮ ᱢᱮᱱᱟᱜᱼᱟᱥᱮ ᱵᱟᱝᱜᱮ ᱟᱪᱪᱷᱟ ᱟᱪᱪᱷᱟ ᱟᱪᱪᱷᱟ ᱦᱩᱸ ᱦᱩᱸ ᱦᱩᱸ ᱦᱮᱸ ᱦᱮᱸ ᱟᱪᱪᱷᱟ ᱦᱮᱸ ᱦᱮᱸ ᱦᱮᱸ ᱟᱫᱚ ᱞᱟᱹᱭᱮᱫ ᱛᱟᱦᱮᱸᱱᱟᱹᱧ ᱡᱮ ᱢᱟᱱᱮ ᱛᱤᱱᱟᱹᱜ ᱜᱟᱱ ᱢᱟᱱᱮ ᱪᱮᱫ ᱞᱮᱠᱟ ᱠᱟᱛᱮᱫ ᱢᱟᱱᱮ ᱛᱤᱱᱟᱹᱜ ᱜᱟᱱ ᱠᱚᱥᱴᱚ ᱠᱟᱛᱮᱫ ᱥᱮ ᱥᱚᱦᱚᱡ ᱧᱚᱜ ᱛᱮ ᱚᱱᱠᱟ ᱤᱭᱟᱹ ᱨᱩᱡᱤ ᱨᱚᱡᱽᱜᱟᱨ ᱦᱩᱭᱩᱜ ᱠᱟᱱᱟ ᱱᱚᱣᱟ ᱫᱤᱠ ᱫᱤᱭᱮ ᱜᱮ ᱠᱟᱹᱴᱤᱡ ᱮᱢ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱦᱮᱸ ᱴᱷᱤᱠ ᱴᱷᱤᱠ ᱴᱷᱤᱠ ᱦᱮᱸ ᱦᱮᱸ ᱛᱟᱦᱚᱞᱮ ᱱᱤᱛᱳᱝ ᱢᱮᱱᱤᱢᱟᱢ ᱚᱱᱟ ᱢᱟᱱᱮ ᱵᱟᱰᱟᱭ ᱧᱟᱢᱚᱜ ᱠᱟᱱᱟ ᱡᱮ ᱢᱟᱱᱮ ᱚᱱᱮᱠ ᱴᱟ ᱦᱚᱲᱜᱮ ᱡᱟ ᱤᱧᱤᱧ ᱵᱩᱡ ᱫᱟᱲᱮᱭᱟᱜ ᱠᱟᱱᱟ ᱡᱮ ᱢᱟᱱᱮ ᱠᱚᱥᱴᱚ ᱢᱟᱫᱽᱫᱷᱚᱢ ᱛᱮᱜᱮ ᱦᱳᱭᱛᱳ ᱫᱤᱱᱠᱚ ᱠᱷᱟᱸᱰᱟᱣᱮᱫᱟ ᱡᱟᱹᱱᱤᱡ ᱢᱟᱱᱮ ᱩᱱᱟᱹᱜ ᱜᱟᱱ ᱚᱱᱠᱟ ᱥᱮᱹᱭ ᱤᱭᱟᱹ ᱠᱚᱦᱚᱸ ᱵᱟᱱᱩᱜᱼᱟ ᱦᱮᱸᱥᱮ ᱨᱳᱡᱜᱟᱨᱟᱜ ᱢᱤᱫᱴᱤᱡ ᱤᱭᱟᱹ ᱵᱟᱹᱱᱩᱜᱟ ᱥᱳᱨᱥ ᱵᱟᱹᱱᱩᱜᱼᱟ ᱦᱩᱸ ᱦᱩᱸ ᱴᱷᱤᱠ ᱴᱷᱤᱠ ᱴᱷᱤᱠ ᱦᱮᱸ ᱦᱮᱸ ᱴᱷᱤᱠ ᱴᱷᱤᱠ ᱴᱷᱤᱠ ᱴᱷᱤᱠ ᱦᱮᱸ ᱦᱮᱸ ᱦᱮᱸ ᱦᱮᱸᱛᱚ ᱦᱮᱸᱛᱚ ᱴᱷᱤᱠᱜᱮᱭᱟ ᱛᱟᱦᱞᱮ ᱤᱱᱠᱟᱹᱜᱮ ᱱᱚᱣᱟ ᱠᱚ ᱵᱤᱥᱚᱭ ᱤᱭᱟᱹ ᱛᱮ ᱟᱨᱚ ᱟᱢ ᱥᱚᱸᱜᱮ ᱨᱚᱯᱚᱲ ᱦᱩᱭᱩᱜᱼᱟ ᱵᱷᱟᱞᱤ ᱵᱷᱟᱞᱤ ᱰᱤᱴᱮᱞᱥ ᱵᱷᱟᱵᱛᱮ ᱦᱮᱸ ᱴᱷᱤᱠᱜᱮᱭᱟ ᱛᱟᱦᱚᱞᱮ ᱱᱤᱭᱟᱹᱵᱮᱲᱟ ᱫᱚ ᱦᱟᱸᱜ ᱱᱤᱝᱠᱟᱹᱜᱮ ᱦᱮᱸ ᱦᱮᱸ ᱦᱮᱸ ᱦᱮ ᱸ